ᱪᱟᱥ ᱞᱮᱠᱟ ᱛᱮᱫᱚ ᱤᱧ ᱫᱚ ᱨᱟᱵᱟᱝ ᱫᱤᱱ ᱜᱤᱧ ᱠᱩᱥᱤᱭᱟᱜᱼᱟ ᱪᱮᱫᱟᱜ ᱥᱮ ᱨᱟᱵᱟᱝ ᱫᱤᱱ ᱫᱚ ᱟᱹᱰᱤ ᱢᱚᱸᱡ ᱥᱟᱱᱟᱢ ᱥᱚᱵᱡᱤ ᱜᱮ ᱢᱚᱸᱡ ᱜᱮ ᱦᱩᱭᱩᱜᱼᱟ ᱟᱹᱞᱩ ᱯᱚᱴᱚᱞ ᱡᱷᱤᱝᱜᱟᱹ ᱥᱮ ᱱᱚᱜ ᱚᱭ ᱜᱟᱡᱚᱨ ᱯᱷᱩᱞ ᱠᱚᱯᱤ ᱵᱟᱸᱫᱟ ᱠᱚᱯᱤ ᱢᱩᱞᱟᱹ ᱯᱟᱞᱚᱱ ᱟᱲᱟᱜ ᱟᱨᱚ ᱟᱭᱢᱟ ᱨᱚᱠᱚᱢ ᱥᱚᱵᱡᱤ ᱠᱚ ᱟᱹᱰᱤ ᱢᱚᱸᱡ ᱦᱩᱭᱩᱜᱼᱟ ᱚᱱᱟᱛᱮ ᱱᱚᱣᱟ ᱠᱚ ᱫᱤᱱ ᱫᱚᱧ ᱠᱩᱥᱤᱭᱟᱜᱼᱟ